ᱞᱟᱜᱟᱱ ᱠᱟᱹᱨᱤ ᱤᱧᱟᱹᱜ ᱴᱚᱴᱷᱟ ᱟᱲᱮ ᱯᱟᱥᱮ ᱨᱮ ᱤᱧᱟᱹᱜ ᱥᱚᱢᱟᱡᱽ ᱞᱟᱹᱜᱤᱫ ᱪᱮᱫ ᱤᱧ ᱪᱮᱠᱟᱞᱮᱜᱼᱟ ᱚᱱᱟ ᱦᱚᱨᱟᱜᱮ ᱞᱟᱹᱭ ᱥᱟᱰᱮᱭᱟ ᱤᱧᱟᱹᱜ ᱴᱚᱴᱷᱟ ᱟᱲᱮ ᱯᱟᱥᱮ ᱨᱮ ᱠᱤᱪᱷᱩ ᱫᱤᱱ ᱞᱟᱦᱟᱨᱮ ᱟᱞᱮᱭᱟᱜ ᱥᱚᱢᱟᱡᱽ ᱨᱮ ᱠᱤᱪᱷᱩᱜᱟᱱ ᱦᱚᱲ ᱱᱚᱰᱮ ᱦᱮᱡ ᱠᱟᱛᱮ ᱟᱞᱮ ᱚᱲᱟᱜ ᱫᱩᱣᱟᱹᱨ ᱵᱟᱝᱠᱚ ᱵᱮᱱᱟᱣ ᱚᱪᱚ ᱟᱞᱮ ᱠᱟᱱ ᱛᱟᱦᱮᱸ ᱡᱚᱜ ᱟᱨ ᱵᱟᱝᱠᱚ ᱛᱟᱦᱮᱸ ᱚᱪᱚ ᱟᱞᱮ ᱠᱟᱱ ᱛᱟᱦᱮᱸ ᱡᱚᱜ ᱛᱚ ᱚᱱᱟ ᱥᱚᱢᱚᱭ ᱨᱮ ᱤᱧ ᱫᱚ ᱡᱚᱛᱚ ᱟᱭᱳ ᱦᱚᱲ ᱠᱚ ᱡᱩᱢᱤᱫ ᱵᱟᱲᱟ ᱠᱟᱛᱮ ᱡᱚᱛᱚ ᱞᱮ ᱜᱟᱞᱢᱟᱨᱟᱣ ᱜᱟᱞᱚᱪ ᱜᱚᱴᱟ ᱠᱮᱜᱼᱟ ᱟᱨ ᱛᱷᱟᱱᱟᱞᱮ ᱥᱮᱱ ᱮᱱᱛᱮ ᱮᱯᱞᱤᱠᱮᱥᱚᱱ ᱠᱚᱞᱮ ᱡᱚᱢᱟ ᱵᱟᱲᱟ ᱠᱮᱫ ᱛᱮ ᱯᱨᱚᱥᱮᱥᱚᱱ ᱠᱚ ᱟᱞᱮᱴᱷᱮᱱ ᱦᱮᱡ ᱠᱟᱛᱮ ᱡᱟᱸᱪ ᱯᱟᱲᱛᱟᱞ ᱤᱫᱤ ᱠᱟᱛᱮ ᱟᱞᱮᱭᱟᱜ ᱜᱚᱲᱚ ᱠᱚ ᱮᱢᱟᱜ ᱞᱮᱭᱟ ᱟᱨ ᱟᱞᱮᱭᱟᱜ ᱡᱩᱢᱤᱫ ᱧᱮᱞ ᱠᱟᱛᱮ ᱟᱞᱮᱭᱟᱜ ᱵᱮᱹᱥ ᱠᱟᱹᱢᱤ ᱞᱟᱹᱜᱤᱫ ᱛᱮ ᱚᱱᱮ ᱚᱱᱩᱠᱚ ᱟᱨ ᱱᱚᱜᱼᱚᱸᱭ ᱱᱚᱝᱠᱟᱱᱟᱜ ᱠᱟᱹᱢᱤ ᱠᱚ ᱤᱧ ᱥᱚᱢᱟᱡᱽ ᱠᱚᱨᱮ ᱜᱚᱲᱚᱧ ᱮᱢᱟᱠᱟᱣ ᱫᱮᱭᱟ